ᱦᱮᱸ ᱤᱧ ᱫᱚ ᱚᱲᱟᱜ ᱨᱮᱱᱟᱜ ᱡᱷᱚᱛᱚ ᱨᱚᱠᱚᱢ ᱠᱟᱹᱢᱤ ᱜᱤᱧ ᱠᱟᱹᱢᱤᱭᱟ ᱡᱮᱢᱚᱱ ᱚᱲᱟᱜ ᱨᱮ ᱥᱮᱛᱟᱜ ᱨᱮ ᱡᱚᱜ ᱜᱤᱰᱤ ᱠᱷᱚᱱ ᱮᱦᱚᱵ ᱠᱟᱛᱮᱜ ᱛᱟᱨᱯᱚᱨᱮ ᱤᱥᱤᱱ ᱵᱟᱥᱟᱝ ᱠᱟᱹᱢᱤ ᱠᱚ ᱥᱮ ᱞᱩᱜᱽᱲᱤᱡ ᱞᱟᱯᱚᱜ ᱥᱟᱯᱟ ᱠᱚ ᱚᱱᱟ ᱛᱟᱭᱱᱚᱢ ᱚᱲᱟᱜ ᱨᱮᱱᱟᱜ ᱟᱨᱚ ᱮᱴᱟᱜ ᱮᱴᱟᱜ ᱠᱟᱹᱢᱤ ᱥᱮ ᱜᱷᱟᱨᱚᱸᱡᱽ ᱨᱮᱱᱟᱜ ᱮᱴᱟᱜ ᱠᱟᱹᱢᱤ ᱠᱚ ᱡᱮᱢᱚᱱ ᱦᱩᱲᱩ ᱛᱤᱠᱤ ᱠᱚ ᱛᱤᱠᱤ ᱞᱚᱦᱚᱫ ᱠᱚ ᱥᱮ ᱦᱩᱲᱩ ᱦᱩᱲᱩᱝ ᱠᱚ ᱱᱚᱣᱟ ᱠᱚ ᱡᱷᱚᱛᱚ ᱞᱮᱠᱟᱱᱟᱜ ᱠᱟᱹᱢᱤ ᱜᱤᱧ ᱠᱟᱹᱢᱤᱭᱟ ᱟᱨᱚ ᱱᱚᱣᱟ ᱵᱮᱜᱚᱨ ᱡᱮᱢᱚᱱ ᱜᱷᱟᱨᱚᱸᱡᱽ ᱨᱮ ᱜᱷᱟᱨᱚᱸᱡᱽ ᱪᱟᱞᱟᱣ ᱞᱟᱹᱜᱤᱫ ᱛᱮ ᱵᱟᱡᱟᱨ ᱜᱷᱟᱰ ᱦᱚᱸ ᱤᱧ ᱜᱮ ᱠᱚᱨᱟᱣ ᱦᱩᱭᱩᱜ ᱛᱤᱧᱟᱹ ᱤᱧ ᱫᱚ ᱮᱠᱞᱟ ᱜᱤᱧ ᱛᱟᱦᱮᱱᱟ ᱚᱱᱟ ᱦᱚᱛᱮᱜ ᱛᱮ ᱜᱤᱫᱽᱨᱟᱹ ᱚᱞ ᱯᱟᱲᱦᱟᱣ ᱨᱮ ᱩᱱᱠᱤᱱ ᱦᱚᱸ ᱜᱚᱲᱚ ᱮᱢᱟᱠᱤᱱ ᱦᱩᱭᱩᱜᱼᱟ ᱚᱱᱟ ᱠᱚ ᱠᱟᱹᱢᱤ ᱦᱚᱸ ᱧᱮᱞ ᱦᱩᱭᱩᱜ ᱛᱤᱧᱟ ᱛᱳ ᱞᱟᱹᱭ ᱜᱟᱱᱚᱜᱼᱟ ᱚᱲᱟᱜ ᱨᱮ ᱢᱟᱱᱮ ᱢᱤᱫᱴᱟᱱ ᱜᱷᱟᱨᱚᱸᱡᱽ ᱪᱟᱞᱟᱣ ᱞᱟᱜᱤᱫ ᱛᱮ ᱡᱟᱦᱟᱸ ᱠᱚ ᱠᱩᱲᱤ ᱦᱚᱯᱚᱱ ᱟᱵᱚ ᱠᱟᱹᱢᱤ ᱞᱮᱜᱽ ᱟᱵᱚᱱ ᱠᱟᱱᱟ ᱤᱧ ᱛᱚ ᱚᱱᱟ ᱠᱚ ᱡᱷᱚᱛᱚ ᱠᱟᱹᱢᱤ ᱜᱮ ᱤᱧ ᱠᱟᱹᱢᱤᱭᱟ ᱥᱮ ᱠᱟᱹᱢᱤ ᱦᱩᱭᱩᱜ ᱛᱤᱧᱟ ᱤᱧ ᱮᱠᱞᱟ ᱛᱮᱜᱮ